ᱦᱮᱸ ᱦᱮᱸ ᱤᱧᱜᱤᱧ ᱞᱟᱹᱭ ᱮᱫᱟ ᱦᱮᱸ ᱯᱷᱮᱥᱮᱞᱤᱴᱤ ᱫᱚ ᱢᱮᱱᱟᱜ ᱜᱮᱭᱟ ᱟᱨᱠᱤ ᱢᱳᱴᱟ ᱢᱩᱴᱤ ᱫᱚ ᱱᱚᱰᱮ ᱮᱢᱵᱩᱞᱮᱱᱥ ᱨᱮᱱᱟᱜ ᱵᱮᱵᱚᱥᱛᱟ ᱢᱮᱱᱟᱜᱼᱟ ᱟᱨᱠᱤ ᱮᱢᱟᱨᱡᱮᱱᱥᱤ ᱦᱩᱭᱩᱜ ᱠᱷᱟᱱ ᱟᱨ ᱫᱚᱢᱮ ᱜᱮ ᱥᱤᱨᱤᱭᱟᱥ ᱡᱩᱫᱤ ᱨᱩᱜᱤ ᱠᱚ ᱛᱟᱦᱮᱱᱟ ᱛᱟᱦᱚᱞᱮ ᱟᱫᱚ ᱵᱟᱞᱮ ᱫᱚᱦᱚ ᱠᱚᱣᱟ ᱟᱨᱠᱤ ᱥᱮᱨᱚᱠᱚᱢ ᱚᱱᱟ ᱫᱚ ᱡᱮᱞᱟ ᱦᱳᱥᱯᱤᱴᱟᱞ ᱠᱚᱨᱮ ᱞᱮ ᱠᱳᱞ ᱠᱚᱣᱟ ᱟᱨ ᱮᱢᱱᱤ ᱡᱟᱦᱟᱸ ᱤᱭᱟᱹ ᱯᱮᱜᱱᱮᱴ ᱥᱮ ᱰᱮᱞᱤᱵᱷᱟᱨᱤ ᱦᱩᱭᱩᱜᱼᱟ ᱚᱱᱟ ᱦᱩᱭᱩᱜ ᱜᱮᱭᱟ ᱟᱨ ᱤ ᱥᱤ ᱜᱤ ᱠᱚ ᱮᱠᱥᱮᱨᱮ ᱠᱚ ᱚᱱᱟ ᱠᱚ ᱥᱟᱱᱟᱢᱟᱜ ᱜᱮ ᱦᱩᱭᱩᱜ ᱜᱮᱭᱟ ᱟᱨ ᱡᱩᱫᱤ ᱫᱚᱢᱮ ᱰᱮᱧᱡᱟᱨᱮᱥ ᱮ ᱛᱟᱦᱮᱱᱟ ᱨᱩᱜᱤ ᱟᱨᱠᱤ ᱛᱟᱦᱚᱞᱮ ᱩᱱᱠᱩᱫᱚ ᱡᱮᱞᱟ ᱦᱳᱥᱯᱤᱴᱟᱞ ᱞᱮ ᱤᱫᱤ ᱠᱚᱣᱟ ᱦᱮᱸ ᱢᱮᱱᱟᱜ ᱞᱮᱜᱮᱭᱟ ᱟᱨᱠᱤ ᱢᱮᱱᱟᱜ ᱞᱮᱭᱟ ᱢᱳᱴᱟ ᱢᱩᱴᱤ ᱯᱚᱧᱪᱟᱥ ᱴᱤ ᱜᱟᱱ ᱢᱮᱱᱟᱜ ᱞᱮᱭᱟ ᱟᱨᱠᱤ ᱟᱨᱚ ᱦᱮᱸ ᱦᱮᱸ ᱦᱮᱸ ᱢᱮᱱᱟᱜ ᱞᱮᱭᱟ ᱢᱟᱱᱮ ᱡᱚᱛᱚ ᱨᱮᱱᱟᱜ ᱜᱮ ᱡᱚᱛᱚ ᱨᱮᱱᱟᱜ ᱜᱮ ᱵᱷᱟᱜᱤ ᱜᱮ ᱦᱩᱭᱩᱜ ᱜᱮᱭᱟ ᱢᱳᱴᱟ ᱢᱩᱴᱤ ᱟᱨ ᱟᱯᱮ ᱦᱮᱸ ᱞᱟᱹᱭ ᱢᱮ ᱦᱮᱸ ᱞᱟᱹᱭᱢᱮ ᱟᱢ ᱪᱮᱫ ᱮᱢ ᱞᱟᱹᱭᱮᱫ ᱛᱟᱦᱮᱱᱟ ᱦᱮᱸ ᱴᱤᱭᱩᱢᱟᱨ ᱨᱮᱱᱟᱜ ᱵᱮᱵᱚᱥᱛᱟ ᱵᱚᱦᱚᱜ ᱨᱮᱱᱟᱜ ᱢᱮᱱᱟᱜ ᱜᱮᱭᱟ ᱱᱚᱰᱮ ᱫᱚ ᱢᱮᱱᱟᱜ ᱜᱮᱭᱟ ᱚᱱᱟ ᱫᱚ ᱚᱱᱟᱫᱚ ᱢᱮᱱᱟᱜ ᱜᱮᱭᱟ ᱟᱨᱠᱤ ᱫᱚᱢᱮ ᱡᱩᱫᱤ ᱡᱟᱦᱟᱸᱭ ᱥᱤᱨᱤᱭᱟᱥᱞᱤ ᱫᱚᱢᱮᱭ ᱛᱟᱦᱮᱱ ᱜᱮᱭᱟ ᱡᱟᱦᱟᱸ ᱫᱚ ᱰᱳᱠᱴᱳᱨ ᱡᱩᱫᱤ ᱚᱱᱟ ᱵᱟᱭ ᱤᱭᱟᱹ ᱫᱟᱲᱮᱭᱟᱜᱼᱟ ᱛᱟᱦᱚᱞᱮ ᱟᱫᱚ ᱚᱱᱟ ᱡᱮᱞᱟ ᱦᱳᱥᱯᱤᱴᱟᱞᱮ ᱠᱳᱞ ᱜᱚᱫ ᱠᱟᱭᱟ ᱟᱨᱠᱤ ᱴᱨᱟᱱᱥᱯᱷᱟᱨ ᱜᱚᱫ ᱠᱟᱭᱟᱞᱮ ᱚᱰᱮ ᱜᱮ ᱟᱨ ᱟᱯᱮ ᱟᱹᱛᱩ ᱠᱷᱚᱱ ᱪᱮᱫ ᱞᱮᱠᱟ ᱥᱩᱵᱤᱫᱟ ᱢᱮᱱᱟᱜ ᱛᱟᱯᱮᱭᱟ ᱟᱨᱠᱤ ᱥᱟᱥᱛᱷᱚ ᱠᱮᱱᱫᱨᱚᱨ ᱠᱷᱚᱱ ᱥᱮᱨᱚᱠᱚᱢ ᱪᱮᱫᱠᱟ ᱥᱩᱵᱤᱫᱟ ᱠᱚ ᱮᱢᱟ ᱯᱮᱜᱮᱭᱟ ᱨᱟᱱ ᱠᱚ ᱚᱻ ᱟᱨ ᱤᱭᱟᱹᱠᱚ ᱮᱢᱵᱩᱞᱮᱱᱥ ᱠᱚ

ᱚᱻ ᱚᱻ ᱟᱥᱟ ᱠᱚᱨᱢᱤ ᱦᱚᱸ ᱵᱷᱟᱜᱤ ᱜᱮᱠᱚ ᱠᱟᱹᱢᱤ ᱜᱮᱭᱟ ᱟᱨᱠᱤ ᱧᱮᱞ ᱧᱮᱞ ᱜᱚᱴᱟ ᱠᱚ ᱡᱟᱦᱟᱸᱱᱟᱜ ᱯᱚᱨᱳᱵᱮᱞᱮᱢ ᱠᱚ ᱦᱩᱭᱩᱜ ᱠᱷᱟᱱ ᱡᱟᱦᱟᱸᱭᱟᱜ ᱟᱨᱠᱤ ᱚᱱᱟ ᱠᱚ

ᱦᱮᱸ ᱦᱮᱸ ᱦᱮᱸ ᱚᱵᱚᱥᱳᱭ ᱡᱳᱜᱟᱡᱳᱜ ᱤᱧ ᱥᱟᱞᱟᱜ ᱠᱚ ᱫᱚᱦᱚᱭ ᱜᱮᱭᱟ ᱟᱨ ᱵᱷᱟᱜᱤ ᱜᱮ ᱵᱩᱡᱩᱜᱼᱟ ᱟᱨᱠᱤ ᱦᱤᱡᱩᱜ ᱜᱮᱭᱟ ᱠᱚ ᱱᱚᱣᱟ ᱮᱞᱟᱠᱟ ᱠᱚᱨᱮᱱ ᱜᱚᱴᱟ ᱜᱮ ᱫᱚᱢᱮ ᱫᱤᱱ ᱛᱳ ᱤᱧ ᱦᱚᱸ ᱵᱟᱹᱧ ᱦᱮᱡ ᱦᱩᱭ ᱟᱠᱟᱱᱟ ᱟᱨᱠᱤ ᱯᱳᱥᱴᱤᱝ ᱠᱟᱛᱮ ᱱᱚᱰᱮ ᱠᱚᱭᱮᱠ ᱵᱚᱪᱷᱚᱨ ᱳᱭ ᱫᱩᱵᱚᱪᱷᱚᱨ ᱤᱧ ᱦᱩᱭᱩᱜ ᱠᱟᱱᱟ ᱟᱫᱚ ᱱᱚᱜᱼᱚᱭ ᱛᱳ ᱵᱷᱟᱜᱤ ᱜᱮ ᱯᱚᱨᱤᱥᱮᱵᱟᱧ ᱮᱢ ᱫᱟᱲᱮᱭᱟᱠᱚ ᱠᱟᱱᱟ ᱟᱨᱚ ᱢᱮᱱᱟᱜ ᱠᱚᱣᱟ ᱰᱳᱠᱴᱳᱨ ᱠᱚ ᱯᱟᱥᱟ ᱯᱟᱥᱤ ᱵᱷᱟᱜᱤ ᱜᱮᱞᱮ ᱮᱢᱟ ᱟᱠᱚ ᱠᱟᱱᱟ ᱟᱫᱚ ᱚᱱᱟ ᱜᱮ ᱴᱷᱤᱠ ᱜᱮᱭᱟ ᱦᱤᱡᱩᱜ ᱛᱟᱵᱚᱱ ᱯᱮ ᱡᱟᱦᱟᱸᱭ ᱜᱮ ᱯᱨᱳᱵᱮᱞᱮᱢ ᱚᱱᱠᱟ ᱥᱳᱢᱳᱥᱟ ᱛᱟᱦᱮᱱ ᱛᱟᱯᱮᱭᱟ ᱡᱳᱜᱟᱡᱳᱜ ᱯᱮ ᱱᱚᱣᱟ ᱱᱟᱢᱵᱟᱨ ᱛᱮ ᱦᱮᱸ ᱦᱮᱸ ᱴᱷᱤᱠ ᱜᱮᱭᱟ ᱢᱟ ᱛᱟᱦᱚᱞᱮ ᱦᱮᱸ